ᱦᱮᱸ ᱢᱮᱱᱢᱮ ᱦᱳᱭ ᱟᱫᱚ ᱪᱮᱫ ᱞᱮᱠᱟ

ᱡᱚᱛᱚ ᱵᱟᱯᱞᱟ ᱨᱮᱱᱟᱜ ᱜᱮ ᱵᱷᱤᱱᱟᱹ ᱵᱷᱤᱱᱟᱹᱜᱼᱟ ᱠᱟᱹᱴᱤᱡ ᱫᱚ ᱡᱚᱛᱚ ᱵᱟᱯᱞᱟ ᱜᱮ ᱠᱟᱹᱡ ᱫᱚ ᱵᱷᱤᱱᱟᱹ ᱵᱷᱤᱱᱟᱹᱜ ᱜᱮᱭᱟ ᱚᱱᱮ ᱴᱩᱝᱠᱤ ᱫᱤᱯᱤᱞ ᱢᱮᱱᱟᱜᱼᱟ ᱦᱟᱲᱟᱢ ᱵᱟᱹᱨᱭᱟᱹᱛ ᱢᱮᱱᱟᱜᱼᱟ ᱫᱤᱠᱩ ᱵᱟᱯᱞᱟ ᱢᱮᱱᱟᱜᱼᱟ ᱥᱟᱸᱜᱮ ᱵᱟᱹᱨᱭᱟᱹᱛ ᱢᱮᱱᱟᱜᱼᱟ ᱚᱠᱟ ᱵᱟᱯᱞᱟ ᱴᱷᱟᱹᱣᱠᱟᱹᱭᱟ ᱛᱚᱵᱮ ᱛᱚ ᱚᱱᱟ ᱦᱤᱥᱟᱹᱵᱤᱧ ᱞᱟᱹᱭ ᱟᱢᱟ ᱥᱟᱸᱜᱮ ᱵᱟᱹᱨᱭᱟᱹᱛ ᱫᱚ ᱥᱟᱸᱜᱮ ᱦᱚᱲ ᱠᱚ ᱪᱟᱞᱟᱜᱼᱟ ᱵᱟᱹᱨᱭᱟᱹᱛ ᱫᱟᱠᱟ ᱮᱢᱚᱜ ᱦᱩᱭᱩᱜᱼᱟ ᱩᱱᱠᱩ ᱦᱚᱲ ᱤᱫᱤ ᱦᱩᱭᱩᱜᱼᱟ ᱦᱳᱭ ᱚᱱᱟ ᱨᱮᱫᱚ ᱠᱟᱹᱴᱤᱡ ᱵᱟᱰᱟᱭ ᱫᱷᱟᱨᱟ ᱦᱚᱲ ᱫᱚᱨᱠᱟᱨ ᱚᱱᱟ ᱵᱟᱯᱞᱟ ᱜᱮ ᱡᱚᱛᱚ ᱠᱷᱚᱱ ᱨᱟᱹᱥᱠᱟᱹ ᱵᱟᱯᱞᱟ ᱫᱚ ᱟᱵᱚ ᱥᱟᱱᱛᱟᱲ ᱥᱚᱢᱟᱡᱽ ᱨᱮᱭᱟᱜ ᱫᱚ ᱦᱳᱭ ᱴᱩᱝᱠᱤ ᱫᱤᱯᱤᱞ ᱠᱚᱫᱚ ᱠᱷᱚᱨᱪᱟ ᱠᱤᱪᱷᱩ ᱠᱚᱢ ᱧᱚᱜᱚᱜᱼᱟ ᱦᱮᱸ ᱥᱟᱢᱟᱱ ᱠᱚ ᱚᱱᱟ ᱠᱚᱨᱮ ᱫᱚ ᱠᱚᱢ ᱜᱮᱭᱟ ᱪᱮᱫ ᱦᱚᱸ ᱵᱟᱝ ᱞᱟᱜᱟᱜ ᱠᱟᱱᱟ ᱞᱟᱜᱟᱣ ᱫᱚ ᱡᱟᱦᱟᱸ ᱛᱤᱱᱟᱹᱜ ᱦᱚᱲ ᱠᱚ ᱪᱟᱞᱟᱜᱼᱟ ᱩᱱᱠᱩ ᱜᱮ ᱡᱚᱢ ᱧᱩ ᱦᱳᱭ ᱟᱨ ᱞᱟᱹᱠᱛᱤᱭᱟ ᱦᱚᱲ ᱢᱟ ᱮᱢᱚᱜ ᱦᱩᱭᱩᱜ ᱜᱮᱭᱟ ᱦᱳᱭ ᱛᱚ ᱵᱟᱝᱠᱷᱟᱱ ᱪᱤᱠᱟᱹᱢ ᱵᱟᱲᱟᱭᱟ ᱦᱳᱭ ᱟᱫᱚ ᱛᱤᱥ ᱠᱚᱛᱮ ᱯᱮ ᱵᱟᱯᱞᱟᱜ ᱠᱟᱱᱟ ᱛᱤᱥ ᱠᱚᱛᱮ ᱟᱫᱚ ᱵᱟᱯᱞᱟ ᱫᱚᱯᱮ ᱴᱷᱟᱹᱣᱠᱟᱹᱭᱮᱫᱼᱟ ᱦᱳᱭ ᱢᱮᱱᱟᱜᱼᱟ ᱚᱱᱟ ᱨᱮᱦᱚᱸ ᱛᱤᱥ ᱯᱮ ᱴᱷᱟᱹᱣᱠᱟᱹᱭᱮᱫᱼᱟ ᱵᱟᱯᱞᱟ ᱫᱚ ᱦᱚᱸ ᱥᱟᱹᱜᱩᱱ ᱴᱷᱤᱠ ᱟᱠᱟᱱᱟ ᱛᱚᱵᱮ ᱵᱟᱝ ᱦᱳᱭ ᱛᱚᱵᱮ ᱦᱳᱭ ᱤᱱᱟᱹ ᱠᱷᱟᱱ ᱢᱟ ᱫᱟᱹᱦᱲᱤ ᱢᱟ ᱯᱟᱲᱟᱜ ᱠᱟᱱᱟ ᱦᱳᱭ ᱮᱱᱠᱷᱟᱱ ᱫᱟᱹᱦᱲᱤ ᱢᱟ ᱯᱟᱲᱟᱜ ᱠᱟᱱᱟ ᱦᱮᱸ ᱪᱮ ᱦᱳᱭ ᱴᱷᱤᱠ ᱜᱮᱭᱟ ᱛᱚᱵᱮ ᱤᱱᱠᱟᱹ ᱫᱷᱟᱨᱟ ᱜᱮᱪᱮ ᱦᱳᱭ ᱛᱚᱵᱮ ᱴᱷᱤᱠ ᱜᱮᱭᱟ